ᱫᱤᱱ ᱨᱮ ᱤᱧᱫᱚ ᱠᱩᱲᱪᱟᱹ ᱟᱨ ᱟᱹᱞᱩᱧ ᱩᱛᱩᱭᱟ ᱟᱨ ᱚᱱᱟ ᱩᱛᱩ ᱟᱹᱰᱤ ᱢᱚᱡᱽ ᱜᱮ ᱥᱤᱵᱤᱞᱤᱧᱟ ᱟᱨ ᱟᱨ ᱠᱩᱲᱪᱟᱹ ᱟᱨ ᱨᱚᱠᱚᱡ ᱩᱛᱩ ᱥᱮᱞᱮ ᱟᱹᱰᱤ ᱢᱚᱡᱽ ᱥᱤᱵᱤᱞᱟ ᱟᱨ ᱟᱹᱰᱤ ᱢᱚᱡᱽ ᱤᱧ ᱵᱮᱱᱟᱣ ᱫᱟᱲᱮᱭᱟᱜᱼᱟ